ᱟᱞᱮ ᱴᱚᱴᱷᱟᱨᱮᱫᱚ ᱧᱩᱛᱩᱢᱟᱱ ᱵᱤᱥᱥᱚ ᱵᱷᱟᱨᱚᱛᱤ ᱵᱤᱥᱥᱚ ᱵᱤᱫᱽᱫᱟᱞᱚᱭ ᱢᱮᱱᱟᱜ ᱟ ᱤᱱᱟᱹ ᱛᱟᱭᱚᱢ ᱱᱮᱛᱟᱨ ᱵᱮᱱᱟᱣ ᱟᱠᱟᱱᱟ ᱵᱤᱥᱥᱚ ᱵᱟᱝᱞᱟ ᱵᱤᱥᱥᱚ ᱵᱤᱫᱽᱫᱟᱞᱚᱭ ᱛᱚ ᱱᱚᱶᱟᱠᱤᱱ ᱵᱤᱥᱥᱚ ᱵᱤᱫᱽᱫᱟᱞᱚᱭ ᱨᱮ ᱯᱟᱲᱦᱟᱜ ᱞᱮᱱᱠᱷᱟᱱ ᱟᱭᱢᱟᱜᱮ ᱯᱟᱲᱦᱟᱜ ᱨᱮᱱᱟᱜ ᱵᱤᱥᱚᱭᱠᱚ ᱢᱮᱱᱟᱜᱼᱟ ᱥᱮ ᱪᱮᱫ ᱨᱮᱱᱟᱜ ᱵᱤᱥᱚᱭ ᱢᱮᱱᱟᱜ ᱜᱮᱭᱟ ᱛᱚ ᱱᱚᱰᱮ ᱡᱟᱦᱟᱸᱸᱞᱮᱠᱟ ᱠᱚ ᱯᱟᱲᱦᱟᱣ ᱠᱚᱣᱟ ᱱᱚᱶᱟ ᱯᱟᱲᱦᱟᱣ ᱱᱚᱰᱮ ᱴᱷᱤᱠ ᱢᱚᱛᱚ ᱯᱟᱲᱦᱟᱣ ᱞᱮᱱᱠᱷᱟᱱ ᱞᱟᱹᱴᱩ ᱥᱚᱦᱚᱨ ᱥᱮ ᱱᱚᱜᱚᱨ ᱥᱮ ᱯᱟᱲᱦᱟᱜ ᱞᱟᱹᱜᱤᱫ ᱪᱟᱞᱟᱜ ᱩᱱᱟᱹᱜ ᱡᱟᱹᱨᱩᱲ ᱫᱚ ᱵᱟᱹᱱᱩᱜᱼᱟ ᱛᱚᱵᱮ ᱢᱮᱱᱠᱷᱟᱱ ᱱᱤᱛᱚᱜ ᱦᱚᱸ ᱡᱟᱦᱟᱸ ᱵᱟᱝ ᱧᱮᱞᱚᱜ ᱠᱟᱱᱟ ᱥᱚᱨᱠᱟᱨᱤᱤᱧᱡᱤᱱᱤᱭᱟᱨᱤᱝ ᱠᱚᱞᱮᱡᱽ ᱥᱮ ᱥᱚᱨᱠᱟᱨᱤ ᱢᱮᱰᱤᱠᱮᱞ ᱠᱚᱞᱮᱡᱽ ᱫᱚ ᱟᱞᱮᱴᱚᱴᱷᱟ ᱨᱮ ᱵᱟᱝ ᱢᱮᱱᱟᱜᱼᱟ ᱛᱚ ᱵᱟᱝ ᱢᱮᱱᱟᱜ ᱠᱷᱟᱹᱛᱤᱨᱞᱟᱹᱴᱩ ᱥᱚᱦᱚᱨ ᱛᱮ ᱡᱟᱦᱟᱸᱭ ᱤᱧᱡᱤᱱᱤᱭᱟᱨᱤᱝ ᱥᱮ ᱢᱮᱰᱤᱠᱮᱞ ᱯᱟᱲᱦᱟᱜ ᱠᱚ ᱠᱷᱚᱡᱟ ᱩᱱᱠᱩ ᱫᱚ ᱞᱟᱹᱴᱩ ᱥᱚᱦᱚᱨ ᱛᱮᱜᱮ ᱪᱟᱞᱟᱜ ᱡᱟᱹᱨᱩᱲ ᱢᱮᱱᱟᱜ ᱛᱟᱠᱚᱣᱟ ᱪᱮᱫᱟᱜ ᱥᱮ ᱱᱚᱰᱮ ᱫᱚ ᱮᱢᱱᱤ ᱯᱨᱟᱭᱵᱷᱮᱴ ᱠᱚᱞᱮᱡᱽ ᱢᱮᱱᱟᱜ ᱟ ᱯᱨᱟᱭᱵᱷᱮᱰ ᱨᱮᱱᱟᱜ ᱠᱚᱞᱮᱡᱽ ᱠᱚ ᱛᱚ ᱜᱚᱵᱷᱢᱮᱱᱴ ᱫᱚ ᱵᱟᱹᱱᱩᱜᱼᱟ ᱛᱚᱵᱮ ᱜᱚᱵᱷᱢᱮᱱᱴ ᱯᱟᱲᱦᱟᱜ ᱡᱚᱫᱤ ᱫᱚᱨᱠᱟᱨ ᱦᱳᱭᱳᱜᱼᱟ ᱛᱟᱦᱚᱞᱮ ᱞᱟᱹᱴᱩ ᱥᱚᱦᱚᱨ ᱫᱚ ᱪᱟᱞᱟᱜ ᱡᱟᱹᱨᱩᱲ ᱢᱮᱱᱟᱜᱼᱟ